ᱢᱤᱫᱴᱮᱱ ᱜᱤᱫᱽᱨᱟᱹ ᱥᱟᱶ ᱫᱚ ᱱᱟᱯᱟᱭ ᱵᱮᱣᱦᱟᱨ ᱞᱟᱹᱠᱛᱤ ᱠᱟᱱᱟ ᱩᱱᱤᱭᱟᱜ ᱢᱟᱤᱱᱥᱮᱴ ᱟᱢ ᱯᱩᱭᱞᱩ ᱨᱮ ᱵᱩᱡᱽ ᱦᱩᱭᱩᱜ ᱛᱟᱢᱟ ᱡᱮ ᱩᱱᱤ ᱜᱤᱫᱽᱨᱟᱹ ᱪᱮᱫ ᱞᱮᱠᱟ ᱠᱟᱛᱮ ᱤᱧᱟᱹᱜ ᱠᱟᱛᱷᱟ ᱛᱤᱱᱟᱹᱜ ᱛᱮ ᱦᱟᱛᱟᱣ ᱫᱟᱲᱮᱜᱼᱟᱭ ᱪᱮᱫ ᱞᱮᱠᱟᱧ ᱢᱮᱛᱟᱭ ᱠᱷᱟᱱ ᱩᱱᱤ ᱜᱤᱫᱽᱨᱟᱹ ᱯᱟᱲᱦᱟᱜ ᱪᱮᱛᱟᱱ ᱨᱮ ᱥᱮ ᱥᱮᱪᱮᱫ ᱪᱮᱛᱟᱱ ᱨᱮ ᱩᱱᱤ ᱤᱧ ᱟᱹᱜᱩ ᱫᱟᱲᱮᱭᱟᱭᱟ ᱥᱮ ᱡᱟᱦᱟᱱᱟᱜ ᱜᱮ ᱚᱱᱟ ᱠᱟᱹᱢᱤ ᱩᱱᱤ ᱟᱸᱡᱚᱢ ᱥᱟᱱᱟᱭᱮᱭᱟ ᱩᱱᱤ ᱜᱤᱫᱽᱨᱟᱹᱣᱟᱜ ᱢᱩᱢᱮᱱᱴ ᱥᱮ ᱩᱱᱤᱭᱟᱜ ᱢᱟᱢᱤ ᱢᱟᱭᱤᱱᱥᱮᱴ ᱩᱱᱤᱭᱟᱜ ᱩᱱ ᱚᱠᱛᱚ ᱨᱮᱱᱟᱜ ᱚᱱᱟ ᱢᱩᱦᱩᱨᱛᱚ ᱨᱮᱱᱟᱜ ᱢᱚᱱᱚᱵᱷᱟᱵ ᱯᱟᱸᱡᱟ ᱧᱟᱢ ᱠᱟᱛᱮ ᱜᱮ ᱤᱱᱤ ᱥᱟᱶ ᱫᱚ ᱚᱱᱠᱟ ᱨᱚᱲ ᱦᱩᱭᱩᱜᱼᱟ ᱟᱨ ᱩᱱᱤ ᱜᱤᱫᱽᱨᱟᱹ ᱚᱱᱠᱟ ᱵᱷᱟᱵ ᱛᱮ ᱢᱮᱛᱟᱛᱭ ᱠᱷᱟᱱ ᱩᱱᱤ ᱫᱚ ᱚᱱᱟ ᱠᱟᱹᱢᱤ ᱫᱚ ᱱᱤᱦᱟᱹᱛᱮ ᱠᱚᱨᱟᱣᱟ